ᱡᱟᱦᱟᱸ ᱢᱟᱱᱮ ᱵᱷᱟᱨᱚᱛ ᱨᱮᱭᱟᱜ ᱵᱤᱨᱤᱫ ᱠᱚ ᱞᱟᱹᱠᱛᱤᱭᱟᱱ ᱥᱩᱡᱳᱜᱽ ᱚᱵᱚᱥᱥᱳᱭ ᱧᱟᱢᱚᱜᱼᱟ ᱪᱮᱫᱟᱜ ᱥᱮ ᱡᱟᱦᱟᱱ ᱥᱚᱢᱯᱚᱫ ᱥᱮ ᱡᱟᱦᱟᱱ ᱵᱤᱨᱤᱫ ᱜᱮ ᱟᱢᱮᱢ ᱵᱮᱱᱟᱣᱟ ᱚᱱᱟ ᱵᱤᱨᱤᱫ ᱥᱮ ᱥᱤᱨᱯᱟᱹ ᱥᱮ ᱚᱱᱟ ᱡᱤᱱᱤᱥ ᱜᱮ ᱠᱟᱹᱢᱤᱭᱟᱱ ᱡᱤᱱᱤᱥ ᱠᱟᱱᱟ ᱡᱮᱢᱚᱱ ᱦᱚᱭᱛᱳ ᱯᱟᱛᱲᱟᱢ ᱵᱮᱱᱟᱣᱟ ᱯᱟᱛᱲᱟ ᱡᱮᱢᱚᱱ ᱫᱟᱠᱟ ᱡᱚᱢ ᱠᱚᱨᱮ ᱦᱳᱠ ᱥᱮ ᱯᱟᱛᱲᱟ ᱨᱮᱭᱟᱜ ᱠᱮᱢᱚᱱ ᱵᱟᱹᱴᱤ ᱦᱩᱭᱩᱜᱼᱟ ᱩᱛᱩ ᱡᱚᱢ ᱠᱚᱨᱮ ᱦᱳᱠ ᱚᱱᱟ ᱠᱟᱹᱢᱤᱨᱮ ᱞᱟᱜᱟᱜᱼᱟ ᱚᱱᱠᱟ ᱞᱮᱠᱟ ᱦᱚᱭᱛᱳ ᱟᱨ ᱱᱟᱦᱮᱞ ᱢᱤᱫᱴᱟᱱ ᱮᱢᱚᱱ ᱠᱟᱱᱟ ᱚᱱᱟ ᱱᱟᱦᱮᱞ ᱦᱚᱭᱛᱳ ᱪᱟᱥ ᱨᱮ ᱠᱟᱹᱢᱤ ᱨᱮᱢ ᱞᱟᱜᱟᱣ ᱫᱟᱲᱮᱭᱟᱜᱼᱟ ᱟᱨ ᱱᱟᱦᱮᱞ ᱪᱷᱟᱲᱟ ᱵᱟᱹᱫᱽᱨᱮ ᱵᱟᱢ ᱪᱟᱥ ᱫᱟᱲᱮᱭᱟᱜᱼᱟ ᱵᱟᱹᱭᱦᱟᱹᱲ ᱨᱮ ᱵᱟᱢ ᱪᱟᱥ ᱫᱟᱲᱮᱭᱟᱜᱼᱟ ᱵᱟᱢ ᱥᱤ ᱞᱮᱠᱷᱟᱱ ᱵᱟᱢ ᱟᱵᱟᱫ ᱫᱟᱲᱮᱭᱟᱜᱼᱟ ᱚᱱᱠᱟᱜᱮ ᱡᱮᱢᱚᱱ ᱦᱚᱭᱛᱳ ᱡᱚᱱᱚᱜ ᱡᱚᱱᱚᱜ ᱮᱢᱚᱱ ᱢᱤᱫᱴᱮᱱ ᱡᱤᱱᱤᱥ ᱠᱟᱱᱟ ᱡᱟᱦᱟᱸ ᱫᱚ ᱦᱚᱭᱛᱳ ᱯᱚᱨᱤᱥᱠᱟᱨ ᱥᱮ ᱚᱲᱟᱜ ᱠᱚ ᱯᱷᱟᱨᱪᱟ ᱯᱷᱟᱹᱨᱪᱤ ᱫᱚᱦᱚᱭ ᱞᱟᱹᱜᱤᱫ ᱡᱚᱜ ᱥᱟᱯᱷᱟ ᱞᱟᱹᱠᱛᱤ ᱢᱮᱱᱟᱜᱼᱟ ᱟᱨ ᱱᱚᱣᱟ ᱠᱚ ᱦᱚᱭᱛᱳ ᱱᱚᱣᱟ ᱠᱩᱴᱤᱨ ᱥᱤᱞᱯᱚ ᱦᱤᱥᱟᱹᱵᱛᱮ ᱟᱢᱮᱢ ᱵᱮᱱᱟᱣ ᱞᱮᱠᱷᱟᱱ ᱚᱱᱟ ᱵᱷᱟᱨᱚᱛ ᱠᱷᱚᱱ ᱚᱱᱟ ᱨᱮᱭᱟᱜ ᱥᱩᱡᱳᱜᱽ ᱥᱩᱵᱤᱫᱷᱟ ᱚᱵᱚᱥᱥᱳᱭ ᱧᱟᱢᱚᱜᱼᱟ